ᱤᱧᱫᱚ ᱡᱤᱨᱟᱹᱣ ᱚᱠᱛᱚ ᱫᱚ ᱟᱹᱰᱤ ᱢᱚᱡᱽ ᱛᱤᱧ ᱯᱟᱨᱚᱢᱟ ᱪᱮᱫᱟᱜ ᱥᱮ ᱡᱤᱨᱟᱹᱣ ᱚᱠᱛᱚ ᱜᱮ ᱤᱧᱟᱹᱜ ᱱᱚᱝᱠᱟ ᱱᱚᱝᱠᱟᱱ ᱚᱠᱛᱚ ᱠᱟᱱᱟ ᱩᱱ ᱥᱚᱢᱚᱭ ᱜᱮ ᱤᱧ ᱚᱱᱚᱬᱦᱮᱧ ᱚᱞᱟ ᱥᱮᱨᱮᱧ ᱠᱚᱧ ᱪᱮᱫᱚᱜᱼᱟ ᱰᱟᱱᱥ ᱠᱚᱧ ᱪᱮᱫᱚᱜᱼᱟ ᱢᱟᱱᱮ ᱮᱱᱮᱡ ᱠᱚᱧ ᱪᱮᱫᱚᱜᱼᱟ ᱥᱮᱫᱟᱭ ᱦᱟᱯᱲᱟᱢ ᱠᱚ ᱡᱟᱦᱟᱸ ᱥᱮᱨᱮᱧ ᱠᱚ ᱥᱚᱦᱚᱨᱟᱭ ᱨᱮ ᱭᱟᱛᱚ ᱫᱚᱝ ᱥᱮᱨᱮᱧ ᱠᱚ ᱵᱟᱯᱞᱟ ᱠᱚᱨᱮ ᱠᱚ ᱥᱮᱨᱮᱧ ᱚᱱᱟ ᱥᱮᱨᱮᱧ ᱠᱚ ᱪᱮᱫᱚᱜ ᱨᱮ ᱟᱹᱰᱤ ᱡᱳᱨ ᱤᱧᱫᱚ ᱠᱩᱨᱩ ᱢᱩᱴᱩᱧ ᱛᱟᱦᱮᱱᱟ ᱚᱱᱟ ᱠᱚ ᱟᱹᱰᱤ ᱡᱳᱨ ᱜᱮ ᱪᱮᱫᱚᱜ ᱥᱟᱱᱟᱧᱟ ᱟᱨᱚ ᱡᱩᱫᱤ ᱡᱤᱨᱟᱹᱣ ᱚᱠᱛᱚ ᱤᱧᱟᱹᱜ ᱛᱟᱦᱮᱱ ᱜᱮᱭᱟ ᱮᱱᱠᱷᱟᱱ ᱫᱚ ᱫᱟᱠᱟ ᱩᱛᱩ ᱨᱮᱦᱚᱸᱧ ᱪᱮᱥᱴᱟᱭ ᱜᱮᱭᱟ ᱪᱮᱫᱟᱜ ᱥᱮ ᱫᱟᱠᱟ ᱩᱛᱩ ᱦᱚᱸ ᱟᱹᱰᱤᱜᱮ ᱡᱟᱹᱨᱩᱲᱤ ᱜᱮᱭᱟ ᱟᱵᱚ ᱞᱟᱹᱜᱤᱫ ᱪᱮᱫᱚᱜ ᱠᱩᱲᱤ ᱦᱚᱯᱚᱱ ᱞᱟᱹᱜᱤᱫ ᱫᱟᱠᱟ ᱩᱛᱩ ᱵᱟᱝᱠᱷᱟᱱ ᱫᱚ ᱪᱮᱫ ᱵᱚᱱ ᱡᱚᱢᱟ ᱦᱮᱥᱮ ᱵᱟᱵᱚᱱ ᱤᱥᱤᱱ ᱵᱟᱥᱟᱝ ᱠᱷᱟᱱ ᱮᱱᱠᱷᱟᱱ ᱩᱛᱩ ᱛᱮᱭᱟᱨ ᱠᱚᱨᱮ ᱦᱚᱸᱧ ᱪᱮᱫᱚᱜ ᱜᱮᱭᱟ ᱡᱤᱞ ᱩᱛᱩ ᱵᱟᱹᱧ ᱵᱟᱲᱟᱭᱟ ᱡᱤᱞ ᱩᱛᱩ ᱦᱚᱸᱧ ᱪᱮᱫᱚᱜ ᱜᱮᱭᱟ ᱪᱮᱫ ᱞᱮᱠᱟ ᱠᱟᱛᱮᱫ ᱛᱤᱱᱟᱹᱜ ᱵᱩᱞᱩᱝ ᱮᱢ ᱞᱮᱠᱷᱟᱱ ᱫᱚ ᱟᱫᱟᱜᱼᱟ ᱛᱤᱱᱟᱹᱜ ᱥᱟᱥᱟᱝ ᱢᱚᱥᱞᱟ ᱮᱢ ᱞᱮᱠᱷᱟᱱ ᱥᱤᱵᱤᱞᱟ ᱚᱱᱟ ᱠᱚᱧ ᱪᱮᱫᱚᱜ ᱜᱮᱭᱟ ᱟᱭᱳ ᱴᱷᱮᱱ ᱟᱨᱚ ᱡᱤᱨᱟᱹᱣ ᱚᱠᱛᱚ ᱨᱮᱫᱚ ᱥᱚᱢᱚᱭ ᱨᱮ ᱤᱧ ᱜᱟᱛᱮ ᱥᱟᱞᱟᱜ ᱤᱧ ᱜᱟᱯᱟᱞ ᱢᱟᱨᱟᱜ ᱜᱮᱭᱟ ᱢᱤᱫ ᱴᱷᱮᱱ ᱫᱩᱲᱩᱵ ᱠᱟᱛᱮᱫ ᱪᱳᱠᱳᱥᱴᱟ ᱠᱚᱞᱮ ᱠᱷᱮᱞ ᱜᱮᱭᱟ ᱟᱹᱰᱤ ᱠᱤᱪᱷᱩ ᱚᱱᱠᱟ ᱛᱟᱦᱮᱱᱟ ᱡᱟᱦᱟᱸ ᱠᱚᱫᱚ ᱡᱮᱢᱚᱱ ᱠᱤ ᱞᱩᱰᱩ ᱢᱮᱱᱟᱜᱼᱟ ᱞᱩᱰᱩ ᱦᱚᱸᱞᱮ ᱠᱷᱮᱞ ᱜᱮᱭᱟ ᱪᱳᱠᱳᱥᱴᱟ ᱞᱮ ᱠᱷᱮᱞᱼᱟ ᱵᱤᱧ ᱥᱤᱲᱤᱭᱟᱜ ᱞᱮ ᱠᱷᱮᱞᱟ ᱚᱱᱟ ᱠᱚᱠᱮ ᱠᱷᱮᱞᱟ ᱤᱱᱠᱟᱹ ᱠᱟᱛᱮᱫ ᱤᱧᱟᱹᱜ ᱡᱤᱨᱟᱹᱣ ᱚᱠᱛᱚ ᱫᱚᱧ ᱯᱟᱨᱚᱢᱟ ᱟᱨ ᱥᱟᱶ ᱥᱟᱶ ᱛᱮ ᱡᱩᱫᱤ ᱤᱧᱟᱹᱜ ᱥᱚᱢᱚᱭ ᱛᱟᱦᱮᱱ ᱠᱷᱟᱱ ᱡᱤᱨᱟᱹᱣ ᱚᱠᱛᱚ ᱨᱮ ᱤᱧ ᱵᱟᱵᱟ ᱥᱟᱞᱟᱜ ᱟᱭᱳ ᱥᱟᱞᱟᱜ ᱜᱟᱯᱟᱞ ᱢᱟᱨᱟᱜ ᱟᱹᱧ ᱚᱲᱟᱜ ᱨᱮᱱᱟᱜ ᱪᱮᱫ ᱵᱚᱱ ᱪᱮᱫ ᱞᱮᱠᱟ ᱞᱮᱠᱷᱟᱱ ᱪᱮᱫ ᱜᱟᱱᱚᱜ ᱛᱟᱵᱚᱱᱟ ᱱᱤᱭᱟᱹ ᱫᱷᱟᱣ ᱡᱮᱢᱚᱱ ᱟᱠᱟᱞ ᱟᱠᱟᱞᱮᱫ ᱟᱭ ᱫᱟᱜ ᱜᱮ ᱵᱟᱭ ᱫᱟᱜ ᱮᱫᱼᱟ ᱩᱱᱟᱹᱜ ᱥᱤᱛᱩᱝ ᱮᱫ ᱟᱭ ᱪᱤᱠᱟᱹ ᱠᱟᱛᱮᱫ ᱵᱚᱱ ᱪᱟᱥ ᱵᱟᱥᱟ ᱯᱩᱭᱥᱟᱹ ᱴᱟᱠᱟ ᱠᱚ ᱚᱠᱟ ᱠᱷᱚᱱᱟᱜ ᱵᱚᱱ ᱟᱹᱜᱩᱭᱟ ᱦᱩᱭᱩᱜᱼᱟ ᱵᱟᱭ ᱦᱩᱭᱩᱜᱼᱟ ᱪᱤᱠᱟᱹ ᱠᱟᱛᱮᱫ ᱵᱚᱱ ᱠᱩᱲᱟᱹᱣᱟ ᱪᱤᱠᱟᱹᱛᱮ ᱵᱟᱵᱚᱱ ᱠᱩᱲᱟᱹᱣᱟ ᱱᱤᱛᱚᱜ ᱨᱟᱡᱟ ᱥᱟᱠᱨᱟᱛ ᱥᱮᱴᱮᱨᱚᱜ ᱠᱟᱱᱟ ᱪᱤᱠᱟᱹ ᱠᱟᱛᱮᱫ ᱡᱤᱞ ᱠᱚᱵᱚᱱ ᱠᱤᱨᱤᱧᱟ ᱚᱠᱟ ᱠᱷᱚᱱᱟᱜ ᱯᱚᱭᱥᱟ ᱵᱚᱱ ᱠᱩᱲᱟᱹᱣ ᱛᱮ ᱡᱤᱞ ᱵᱚᱱ ᱠᱤᱨᱤᱧ ᱛᱮᱵᱚᱱ ᱯᱤᱴᱷᱟᱹᱭᱟᱵᱚᱱ ᱞᱮᱴᱚᱭᱵᱚᱱ ᱚᱱᱟ ᱠᱚᱜᱮᱞᱮ ᱠᱟᱛᱷᱟ ᱵᱟᱲᱟᱭᱟ ᱟᱞᱮ ᱡᱟᱦᱟᱱᱟᱜ ᱜᱮ ᱡᱩᱫᱤ ᱱᱤᱛᱚᱜ ᱡᱮᱢᱚᱱ ᱨᱟᱡᱟ ᱥᱟᱠᱨᱟᱛ ᱥᱮᱴᱮᱨᱚᱜ ᱠᱟᱱᱟ ᱱᱚᱣᱟ ᱠᱚᱨᱮᱱᱟᱜ ᱞᱮ ᱠᱟᱛᱷᱟᱭᱟ ᱡᱩᱫᱤ ᱱᱤᱛᱚᱜ ᱡᱩᱫᱤ ᱱᱚᱣᱟ ᱛᱟᱠᱨᱮ ᱥᱚᱦᱚᱨᱟᱭ ᱠᱚ ᱦᱩᱭᱩᱜ ᱠᱷᱟᱱ ᱥᱚᱦᱚᱨᱟᱭ ᱠᱚᱨᱮᱱᱟᱜ ᱞᱮ ᱠᱟᱛᱷᱟᱭᱟ ᱪᱤᱠᱟᱹ ᱛᱮᱱᱵᱚᱱ ᱞᱩᱜᱽᱲᱤ ᱞᱟᱯᱚ ᱵᱚᱱ ᱠᱤᱨᱤᱧᱟ ᱪᱮᱫᱟᱜ ᱥᱮ ᱥᱚᱦᱚᱨᱟᱭ ᱨᱮᱫᱚ ᱱᱟᱣᱟ ᱞᱩᱜᱽᱲᱤ ᱦᱟᱛᱟᱣ ᱞᱟᱹᱠᱛᱤ ᱜᱮ ᱪᱤᱠᱟᱹ ᱠᱟᱛᱮᱫ ᱦᱟᱴᱟᱜ ᱠᱚᱵᱚᱱ ᱠᱤᱨᱤᱧᱟ ᱜᱟᱹᱭ ᱠᱚᱵᱚᱱ ᱪᱩᱢᱟᱹᱲᱟ ᱠᱚᱣᱟ ᱚᱱᱟ ᱠᱚᱜᱮᱞᱮ ᱟᱞᱮ ᱫᱚ ᱡᱤᱨᱟᱹᱣ ᱚᱠᱛᱚ ᱫᱚᱞᱮ ᱠᱟᱛᱷᱟ ᱵᱟᱲᱟᱭᱟ ᱱᱤᱭᱟᱹ ᱠᱚᱜᱮ ᱟᱨ ᱡᱤᱨᱟᱹᱣ ᱚᱠᱛᱚ ᱫᱚ ᱤᱧᱟᱹᱜ ᱫᱚ ᱱᱤᱭᱟᱹ ᱠᱚᱛᱮ ᱜᱮ ᱤᱧᱟᱹᱜ ᱡᱤᱨᱟᱹᱣ ᱚᱠᱛᱚ ᱯᱟᱨᱚᱢᱚᱜ ᱛᱤᱧᱟᱹ ᱟᱨ ᱟᱹᱰᱤ ᱢᱚᱡᱽ ᱛᱮ ᱯᱟᱨᱚᱢᱚᱜᱼᱟ ᱟᱨ ᱟᱹᱰᱤ ᱨᱟᱹᱥᱠᱟᱹ ᱛᱤᱧ ᱯᱟᱨᱚᱢᱟ ᱡᱤᱨᱟᱹᱣ ᱚᱠᱛᱚ ᱪᱮᱫᱟᱜ ᱥᱮ ᱚᱱᱟᱜᱮ ᱥᱚᱢᱚᱭ ᱛᱟᱦᱮᱱᱟ ᱵᱟᱫ ᱵᱟᱹᱠᱤ ᱥᱚᱢᱚᱭ ᱢᱟᱵᱚᱱ ᱠᱟᱹᱢᱤ ᱵᱟᱲᱟᱭᱟ ᱟᱨ ᱡᱤᱨᱟᱹᱣ ᱚᱠᱛᱚ ᱨᱮ ᱚᱠᱛᱚ ᱨᱮ ᱤᱱᱟᱹᱜᱮ ᱥᱚᱢᱚᱭ ᱛᱟᱦᱮᱱᱟ ᱡᱮ ᱤᱧ ᱪᱤᱠᱟᱹ ᱠᱟᱛᱮᱫ ᱤᱧ ᱪᱮᱫᱚᱜᱼᱟ ᱡᱟᱦᱟᱱᱟᱜ ᱡᱟᱦᱟᱱᱟᱜ ᱡᱩᱫᱤ ᱪᱮᱫᱚᱜ ᱨᱮᱱᱟᱜ ᱛᱟᱦᱮᱱᱟ ᱟᱸᱠᱷᱟᱣ ᱛᱮᱭᱟᱜ ᱡᱩᱫᱤ ᱥᱟᱱᱟᱧᱟ ᱡᱟᱦᱟᱱᱟᱜ ᱠᱚ ᱡᱩᱫᱤ ᱵᱮᱱᱟᱣ ᱛᱮ ᱡᱩᱫᱤ ᱪᱮᱫᱚᱜ ᱥᱟᱱᱟᱧᱟ ᱚᱱᱟ ᱠᱚ ᱩᱱ ᱥᱚᱢᱚᱭ ᱨᱮᱜᱮᱧ ᱪᱮᱥᱴᱟᱭᱟ ᱤᱧ ᱛᱤᱧ ᱪᱮᱫᱚᱜ ᱟᱹᱧ ᱱᱤᱭᱟᱹ ᱠᱚᱜᱮ ᱤᱧᱟᱹᱜ ᱫᱚ ᱱᱤᱭᱟᱹ ᱠᱚᱛᱮᱜᱮ ᱤᱧᱟᱹᱜ ᱡᱤᱨᱟᱹᱣ ᱚᱠᱛᱚ ᱯᱟᱨᱚᱢᱚᱜ ᱛᱤᱧᱟᱹ